ᱱᱤᱭᱟᱹ ᱥᱩᱯᱨᱤᱢ ᱠᱳᱢᱯᱟᱱᱤ ᱢᱟᱹᱪᱤ ᱢᱟ ᱵᱟᱹᱲᱤᱪ ᱫᱤᱠ ᱫᱤᱭᱮ ᱫᱚ ᱪᱮᱫ ᱠᱟ ᱞᱮ ᱢᱮᱱ ᱦᱚᱪᱚᱭᱟ ᱮᱵᱟᱨ ᱦᱳᱭᱛᱳ ᱚᱱᱟ ᱠᱳᱢᱯᱟᱱᱤ ᱨᱮᱦᱚᱸ ᱠᱚ ᱰᱩᱯᱞᱤᱠᱮᱴ ᱠᱟᱜᱼᱟ ᱱᱚᱠᱚᱞ ᱠᱟᱜᱼᱟ ᱚᱱᱠᱟ ᱞᱮᱠᱟ ᱦᱚᱛᱮᱛᱮ ᱠᱚᱢ ᱡᱟᱨ ᱦᱤᱥᱟᱹᱵ ᱛᱮᱠᱚ ᱵᱮᱱᱟᱣ ᱠᱟᱜᱼᱟ ᱚᱱᱟ ᱤᱭᱟᱹᱛᱮ ᱱᱤᱭᱟᱹ ᱢᱟᱹᱪᱤ ᱫᱤᱠ ᱫᱤᱭᱮ ᱫᱚ ᱠᱷᱟᱨᱟᱯ ᱞᱮ ᱢᱮᱛᱟᱜ ᱠᱟᱱᱟ ᱵᱚᱞᱮ